ᱡᱚᱢ ᱨᱮᱱᱟᱜ ᱡᱤᱱᱤᱥ ᱦᱩᱭᱩᱜ ᱠᱟᱱᱟ ᱠᱷᱟᱹᱡᱟᱹᱲᱤ ᱜᱷᱩᱜᱽᱱᱤ ᱞᱮᱴᱚ ᱡᱤᱞ ᱯᱤᱴᱷᱟᱹ ᱡᱤᱞ ᱥᱚᱲᱮ ᱪᱟᱨᱯᱟ ᱯᱤᱴᱷᱟᱹ ᱟᱨᱦᱚᱸ ᱟᱵᱚ ᱵᱚᱱ ᱨᱟᱯᱟᱜ ᱟᱛᱮᱫ ᱡᱤᱞᱵᱚᱱ ᱡᱚᱢᱮᱜᱼᱟ ᱚᱱᱟ ᱠᱚᱜᱮ ᱢᱮᱱᱟᱜᱼᱟ